ᱢᱤᱫᱴᱮᱱ ᱫᱚᱠᱟᱱ ᱨᱮᱧ ᱪᱟᱞᱟᱣ ᱞᱮᱱᱟ ᱫᱤᱭᱮ ᱢᱤᱫᱴᱮᱱ ᱫᱚᱠᱟᱱᱫᱟᱨ ᱥᱟᱲᱤᱧ ᱚᱰᱟᱨ ᱟᱫᱤᱭᱟ ᱥᱟᱲᱤ ᱚᱰᱟᱨᱛᱮ ᱡᱮ ᱢᱮᱛᱟᱭ ᱠᱟᱹᱱᱟᱹᱧ ᱫᱟᱫᱟ ᱥᱟᱲᱤ ᱫᱚ ᱱᱩᱱᱟᱹᱜ ᱫᱟᱢ ᱛᱚ ᱡᱤᱱᱤᱥ ᱟᱢᱡᱚᱫᱤ ᱠᱚᱢᱛᱮᱢ ᱤᱢᱟᱹᱧ ᱠᱷᱟᱡ ᱫᱚ ᱠᱤᱪᱷᱩ ᱪᱟᱲᱮᱢ ᱤᱢᱟᱹᱧ ᱠᱷᱟᱡ ᱫᱚ ᱦᱟᱛᱟᱣ ᱛᱟᱢᱟ ᱡᱚᱫᱤ ᱪᱷᱟᱹᱲ ᱡᱚᱫᱤ ᱵᱟᱢ ᱤᱢᱟᱹᱧ ᱠᱷᱟᱡ ᱵᱟᱝᱠᱷᱟᱱ ᱫᱚ ᱮᱴᱟᱜ ᱨᱮ ᱡᱤᱱᱤᱥᱤᱧ ᱦᱟᱛᱟᱣᱟ ᱡᱚᱫᱤ ᱰᱤᱥᱠᱟᱩᱱᱴ ᱡᱚᱫᱤ ᱟᱢ ᱮᱠᱴᱩᱢ ᱤᱢᱟᱹᱧᱠᱷᱟᱡ ᱛᱟᱦᱚᱞᱮ ᱟᱢᱴᱷᱮᱱᱜᱤᱧ ᱦᱟᱛᱟᱣᱟ ᱠᱮᱭᱟ